ᱯᱳᱭᱞᱳ ᱫᱷᱟᱣ ᱤᱧ ᱤᱥᱤᱱ ᱵᱟᱥᱟᱝ ᱨᱮ ᱤᱧ ᱭᱩᱴᱩᱵᱽ ᱠᱷᱚᱱ ᱥᱟᱨᱪ ᱠᱟᱛᱮ ᱡᱷᱚᱛᱚ ᱠᱷᱚᱱ ᱠᱚᱢ ᱥᱩᱱᱩᱢ ᱟᱨ ᱠᱚᱢ ᱢᱚᱥᱞᱟ ᱛᱮ ᱦᱟᱹᱠᱩ ᱩᱛᱩ ᱯᱟᱸᱡᱟ ᱠᱟᱛᱮ ᱚᱱᱟ ᱩᱛᱩ ᱤᱥᱤᱱ ᱵᱟᱥᱟᱝ ᱠᱟᱛᱮ ᱚᱲᱟᱜ ᱦᱚᱲ ᱥᱟᱶ ᱛᱮ ᱡᱚᱢ ᱯᱟᱥᱱᱟᱣ ᱠᱤᱫᱟᱹᱧ